ᱚ ᱟᱵᱚ ᱥᱟᱱᱟᱢ ᱥᱟᱱᱟᱢ ᱦᱚᱲ ᱜᱮᱵᱚᱱ ᱵᱟᱲᱟᱭᱟ ᱡᱮ ᱟᱵᱚ ᱥᱟᱱᱛᱟᱞ ᱥᱚᱢᱟᱡᱽ ᱨᱮᱭᱟᱜ ᱟᱵᱚᱣᱟᱜ ᱦᱚᱨᱚᱜ ᱵᱟᱸᱫᱮ ᱥᱮ ᱟᱪᱟᱨ ᱱᱟᱪᱟᱨ ᱥᱮ ᱟᱵᱚᱣᱟᱜ ᱵᱮᱣᱦᱟᱨ ᱟᱹᱨᱤᱪᱟᱹᱞᱤ ᱫᱚ ᱡᱩᱫᱟᱹ ᱜᱮᱛᱟ ᱵᱚᱱᱟ ᱡᱮᱢᱚᱱ ᱟᱵᱚᱣᱟᱜ ᱡᱩᱫᱤ ᱦᱚᱨᱚᱜ ᱵᱟᱸᱫᱮ ᱨᱮᱭᱟᱜ ᱠᱟᱛᱷᱟ ᱢᱮᱱᱚᱜ ᱠᱟᱱ ᱠᱷᱟᱱ ᱫᱚ ᱟᱵᱚᱣᱟᱜ ᱡᱚᱛᱚᱠᱷᱚᱱ ᱢᱟᱲᱟᱝ ᱨᱮ ᱦᱤᱡᱩᱜ ᱠᱟᱱ ᱛᱟᱵᱚᱱᱟ ᱯᱟᱹᱧᱪᱤ ᱵᱟᱸᱫᱮ ᱥᱮ ᱯᱟᱹᱧᱪᱤ ᱰᱮᱸᱜᱟ ᱛᱟᱨᱯᱚᱨᱮ ᱦᱩᱭᱩᱜ ᱠᱟᱱᱟ ᱟᱨᱟᱜ ᱥᱟᱫᱟ ᱥᱟᱹᱲᱤ ᱢᱳᱴᱟ ᱥᱟᱹᱲᱤ ᱡᱮᱢᱚᱱ ᱥᱟᱥᱟᱝ ᱟᱨᱟᱜ ᱢᱟᱱᱮ ᱥᱟᱥᱟᱝ ᱥᱟᱹᱲᱤ ᱟᱨᱟᱜ ᱯᱟᱹᱲᱞᱟᱹᱠ ᱚᱱᱟ ᱥᱟᱹᱲᱤ ᱢᱟᱱᱮ ᱟᱭᱢᱟ ᱨᱚᱠᱚᱢ ᱦᱚᱨᱚᱜ ᱵᱟᱸᱫᱮ ᱢᱮᱱᱟᱜᱼᱟ ᱟᱵᱚᱣᱟᱜ ᱤᱭᱟᱹ ᱨᱮ ᱢᱮᱱᱠᱷᱟᱱ ᱱᱤᱛᱚᱜ ᱧᱮᱞᱚᱜ ᱠᱟᱱᱟ ᱪᱮᱫ ᱮᱢᱚᱱ ᱰᱤᱡᱤᱴᱟᱞ ᱠᱷᱟᱹᱛᱤᱨ ᱛᱮ ᱟᱵᱚ ᱥᱚᱢᱟᱠᱽ ᱨᱮᱭᱟᱜ ᱱᱚᱣᱟ ᱯᱟᱹᱧᱪᱤ ᱰᱮᱸᱜᱟ ᱥᱮ ᱯᱟᱹᱧᱪᱤ ᱵᱟᱸᱫᱮ ᱠᱚ ᱵᱟᱹᱭ ᱵᱟᱹᱭᱛᱮ ᱟᱫ ᱪᱟᱵᱟᱜ ᱠᱟᱱᱟ ᱡᱮᱢᱚᱱ ᱥᱳᱥᱟᱞ ᱢᱤᱰᱤᱭᱟ ᱱᱚᱸᱰᱮ ᱟᱹᱰᱤᱜᱟᱱ ᱢᱮᱱᱟᱜᱼᱟ ᱚᱵᱚᱫᱟᱱᱮ ᱫᱚᱦᱚᱭᱮᱫᱟ ᱡᱮᱢᱚᱱ ᱥᱮᱨᱚᱠᱚᱢ ᱵᱷᱤᱰᱭᱳ ᱠᱚ ᱧᱮᱞ ᱠᱟᱛᱮᱫ ᱦᱚᱲ ᱟᱭᱢᱟ ᱜᱟᱱ ᱠᱚ ᱢᱟᱱᱮ ᱪᱤᱱᱛᱟᱹ ᱫᱷᱟᱨᱟ ᱯᱟᱞᱴᱟᱜ ᱠᱟᱱ ᱛᱟᱠᱚᱣᱟ ᱡᱮ ᱵᱟᱝ ᱵᱟᱹᱭ ᱵᱟᱹᱭᱛᱮ ᱡᱤᱱᱥ ᱠᱚ ᱦᱚᱨᱚᱜᱫᱟ ᱯᱮᱱᱴ ᱡᱮ ᱥᱮᱭᱨᱚᱠᱚᱢ ᱵᱟᱹᱭ ᱵᱟᱹᱭᱛᱮ ᱚᱱᱮ ᱯᱟᱹᱧᱪᱤ ᱠᱷᱚᱡ ᱫᱚᱵᱚᱱ ᱥᱟᱺᱜᱤᱧ ᱪᱟᱞᱟᱜ ᱠᱟᱱᱟ